ᱦᱮᱞᱳ ᱵᱟᱸᱠᱩ ᱵᱟᱸᱠᱩᱲᱟ ᱦᱟᱭ ᱥᱠᱩᱞ ᱵᱤᱫᱽᱫᱟᱹᱜᱟᱲ ᱨᱮ ᱢᱟᱪᱮᱛᱟᱱᱤ ᱵᱮᱱ ᱞᱟᱹᱭᱮᱫᱼᱟ ᱚ ᱟᱞᱤᱧ ᱫᱚ ᱥᱩᱠ ᱥᱩᱠᱪᱟᱸᱫ ᱨᱮᱱ ᱟᱡ ᱟᱭᱳᱞᱤᱧ ᱞᱟᱹᱭᱮᱫ ᱛᱟᱦᱮᱸᱱᱟ ᱟᱸ ᱞᱟᱹᱭ ᱫᱟᱞᱤᱧ ᱪᱮᱫᱞᱮᱠᱟ ᱥᱩᱠᱪᱟᱸᱫᱮ ᱯᱟᱲᱦᱟᱜ ᱠᱟᱱᱟ ᱚ ᱟᱪᱪᱷᱟ

ᱦᱮᱸ ᱟᱫᱚ ᱚᱱᱟ ᱠᱚ ᱫᱤᱠ ᱫᱤᱭᱮ ᱛᱮ ᱢᱟ ᱦᱟᱸᱜ ᱟᱵᱤᱱ ᱜᱮᱵᱮᱱ ᱵᱟᱰᱟᱭᱟ ᱵᱷᱟᱹᱜᱤ ᱴᱷᱤᱠ ᱫᱚ ᱡᱮ ᱚᱠᱟᱞᱮᱠᱟ ᱯᱟᱲᱦᱟᱣ ᱞᱮᱠᱷᱟᱱ ᱵᱷᱟᱹᱜᱤ ᱱᱟᱢᱵᱟᱨ ᱦᱤᱡᱩᱜᱼᱟ

ᱧᱮᱞ ᱵᱮᱱ ᱢᱟᱪᱮᱛᱟᱱᱤ ᱟᱞᱮᱢᱟ ᱫᱚᱢᱮ ᱨᱮᱸᱜᱮᱡᱼᱚᱨᱮᱡ ᱦᱚᱲ ᱠᱟᱱᱟᱞᱮᱥᱮ ᱛᱚ ᱡᱟᱦᱟᱸᱞᱮᱠᱟ ᱛᱮ ᱡᱩᱫᱤ ᱱᱩᱠᱨᱤᱼᱪᱟᱠᱨᱤ ᱠᱚᱭ ᱧᱟᱢ ᱮᱢᱟᱱᱟ ᱛᱚ ᱟᱹᱰᱤ ᱜᱮ ᱱᱟᱯᱟᱭᱚᱜᱼᱟ ᱟᱫᱚ ᱚᱱᱟ ᱜᱮᱞᱤᱧ ᱞᱟᱹᱭᱮᱫᱼᱟ ᱟᱵᱤᱱ ᱡᱩᱫᱤ ᱵᱤᱱ ᱢᱮᱱᱮᱜ ᱠᱷᱟᱱ ᱛᱚ ᱱᱚᱝᱠᱟᱱᱟᱜ ᱡᱩᱫᱤ ᱟᱵᱤᱱ ᱡᱩᱫᱤ ᱜᱚᱲᱚ ᱵᱤᱱ ᱮᱢᱟᱭ ᱞᱟᱹᱜᱤᱫᱚᱜ ᱠᱟᱱᱟ ᱛᱚ ᱟᱞᱤᱧ ᱫᱚ ᱵᱟᱞᱤᱧ ᱵᱟᱝᱟ ᱟᱵᱤᱱ ᱪᱮᱫᱞᱮᱠᱟ ᱵᱤᱱ ᱢᱚᱱᱮᱭᱟ ᱚᱱᱠᱟ ᱜᱮ ᱠᱩᱨᱩᱢᱩᱴᱩᱭ ᱵᱤᱱ ᱟᱨ ᱱᱤᱦᱟᱹᱛ ᱜᱮ ᱟᱨ ᱚᱱᱟ ᱯᱟᱲᱦᱟᱣ ᱠᱚᱫᱚ ᱮᱛᱚᱦᱚᱵ ᱵᱤᱱ ᱥᱩᱠᱪᱟᱸᱫ ᱫᱚᱨᱠᱟᱨ ᱯᱟᱲᱟᱜᱼᱟ ᱟᱞᱤᱧ ᱞᱤᱧ ᱞᱟᱹᱭᱟᱭᱟ ᱦᱩᱸ ᱦᱮᱸ ᱛᱚᱵᱮ ᱢᱟᱪᱮᱛᱟᱱᱤ ᱢᱟ ᱚᱱᱠᱟᱱᱟᱜ ᱵᱮᱵᱚᱥᱛᱟ ᱠᱚ ᱧᱮᱞ ᱵᱤᱱ ᱟᱨ ᱡᱟᱛᱮ ᱥᱩᱠᱪᱟᱸᱫ ᱱᱟᱯᱟᱭ ᱱᱟᱢᱵᱟᱨ ᱛᱮᱜᱮ ᱵᱤᱱᱤᱰ ᱨᱮᱭ ᱯᱟᱥ ᱢᱟ ᱚᱱᱟ ᱠᱚᱨᱮᱱᱟᱜ ᱦᱚᱸ ᱠᱩᱨᱩᱢᱩᱴᱩᱭ ᱵᱤᱱ ᱟᱨ ᱟᱵᱤᱱ ᱥᱟᱱᱟᱢ ᱨᱚᱠᱚᱢᱟᱜ ᱫᱟᱭᱤᱛᱛᱚ ᱨᱮ ᱦᱟᱛᱟᱣ ᱛᱟᱭ ᱯᱮ ᱟᱯᱮ ᱡᱮᱢᱚᱱ ᱱᱟᱯᱟᱭ ᱚᱨᱡᱚ ᱛᱮᱭ ᱯᱟᱥ ᱩᱰᱩᱝᱚᱜ ᱢᱟ ᱟᱪᱪᱷᱟ ᱛᱚᱵᱮ ᱢᱟ ᱦᱮᱸ ᱴᱷᱤᱠᱜᱮᱭᱟ ᱟᱯᱮᱭᱟᱜ ᱜᱚᱲᱚ ᱥᱚᱯᱚᱦᱚᱫ ᱛᱟᱦᱮᱱ ᱢᱟ ᱟᱨ ᱟᱞᱤᱧ ᱱᱚᱛᱮ ᱠᱷᱚᱱ ᱥᱟᱯᱚᱴ ᱞᱤᱧ ᱮᱢᱟᱭᱟ ᱛᱟᱞᱦᱮ ᱱᱤᱦᱟᱹᱛ ᱜᱮ ᱥᱩᱠᱪᱟᱸᱫ ᱵᱷᱟᱹᱜᱤ ᱨᱮᱡᱟᱞᱴ ᱛᱮᱜᱮ ᱯᱟᱥᱟᱭ ᱚᱱᱟ ᱵᱷᱚᱨᱥᱟ ᱟᱵᱤᱱ ᱪᱮᱛᱟᱱ ᱨᱮ ᱟᱞᱤᱧᱟᱜ ᱢᱮᱱᱟᱜᱼᱟ ᱴᱷᱤᱠᱜᱮᱭᱟ ᱛᱚᱵᱮ ᱢᱟ ᱦᱤᱛᱳᱜ ᱫᱚ ᱤᱱᱟᱹᱜ ᱜᱮᱞᱤᱧ ᱜᱚᱞᱯᱷᱚᱭᱮᱫᱼᱟ ᱟᱨᱦᱚᱸ ᱚᱱᱠᱟ ᱥᱚᱢᱚᱭ ᱠᱚᱞᱤᱧ ᱧᱟᱢ ᱞᱮᱠᱷᱟᱱ ᱞᱤᱧ ᱯᱷᱳᱱ ᱟᱵᱤᱱᱟ